ᱦᱮᱞᱳ ᱦᱮᱸ ᱯᱚᱫᱫᱟᱵᱚᱛᱤ ᱵᱳᱭ ᱫᱚᱠᱟᱱ ᱠᱟᱱᱟ ᱞᱟᱹᱭ ᱢᱮ ᱦᱮᱸ ᱧᱟᱢᱚᱜᱼᱟ ᱦᱮᱸ ᱢᱮᱱᱟᱜᱼᱟ ᱢᱮᱱᱟᱜᱼᱟ ᱦᱮᱸ ᱞᱮ ᱫᱚᱦᱚᱭᱟ ᱚᱠᱟᱴᱟᱜ ᱞᱟᱜᱟᱣᱟᱢᱟ ᱦᱮᱸ ᱫᱚᱠᱟᱱ ᱫᱚ ᱯᱨᱚᱛᱤ ᱫᱤᱱ ᱜᱮ ᱡᱷᱤᱡ ᱛᱟᱦᱮᱸᱱᱟ ᱮᱠᱮᱱ ᱵᱩᱫᱷᱵᱟᱨ ᱵᱚᱱᱫᱚ ᱞᱮ ᱫᱚᱦᱚᱭᱟ ᱥᱮᱛᱟᱜ ᱱᱚ ᱴᱟ ᱠᱷᱚᱡ ᱛᱤᱠᱤᱱ ᱰᱮᱴ ᱴᱟ ᱫᱷᱟᱹᱵᱤᱡ ᱟᱵᱟᱨ ᱵᱤᱠᱮᱞ ᱥᱟᱲᱮ ᱯᱟᱸᱪᱴᱟ ᱠᱷᱚᱡ ᱱᱚ ᱴᱟ ᱫᱷᱟᱹᱵᱤᱡ ᱤᱱᱟᱹ ᱥᱚᱢᱚᱭ ᱢᱚᱫᱽᱫᱷᱮ ᱨᱮ ᱡᱚᱠᱷᱚᱱ ᱜᱮᱢ ᱦᱮᱡ ᱫᱟᱲᱤᱜ ᱢᱚᱡᱩᱛ ᱢᱮᱱᱟᱜ ᱫᱚᱠᱟᱱ ᱨᱮ ᱡᱟ ᱵᱳᱭ ᱞᱟᱜᱟᱜᱼᱟ ᱤᱧᱤᱧ ᱮᱢ ᱫᱟᱲᱮᱣᱟᱢᱟ ᱟᱪᱪᱷᱟ ᱴᱷᱤᱠᱜᱮᱭᱟ ᱱᱚᱸᱰᱮ ᱫᱚ ᱡᱚᱛᱚ ᱞᱮᱠᱟᱱ ᱜᱮ ᱵᱳᱭ ᱢᱮᱱᱟᱜᱼᱟ ᱡᱟ ᱫᱚᱨᱠᱟᱨᱟ ᱱᱚᱸᱰᱮ ᱠᱷᱚᱡ ᱜᱮᱯᱮ ᱦᱟᱛᱟᱣ ᱫᱟᱲᱮᱭᱟᱜᱼᱟ ᱠᱟᱹᱴᱤᱡ ᱜᱤᱫᱽᱨᱟᱹᱣᱟᱜ ᱞᱟᱹᱴᱩ ᱜᱤᱫᱽᱨᱟᱹᱣᱟᱜ ᱦᱮᱸ ᱦᱮᱸ ᱢᱮᱱᱟᱜᱼᱟ ᱠᱟᱹᱴᱤᱡ ᱦᱚᱲᱟᱜ ᱠᱟᱹᱴᱤᱡ ᱜᱤᱫᱽᱨᱟᱹᱣᱟᱜ ᱦᱚᱸ ᱢᱮᱱᱟᱜᱼᱟ ᱟᱨ ᱞᱟᱹᱴᱩ ᱦᱚᱲ ᱠᱚ ᱯᱟᱲᱦᱟᱣ ᱞᱮᱠᱟᱱ ᱦᱚᱸ ᱵᱳᱭ ᱢᱮᱱᱟᱜᱼᱟ ᱦᱩᱸ ᱢᱤᱫᱼᱵᱟᱨ ᱮᱢᱟᱱ ᱡᱚᱛᱚᱨᱚᱠᱚᱢ ᱪᱤᱠᱤ ᱛᱮ ᱵᱳᱭ ᱜᱮᱞᱮ ᱫᱚᱦᱚᱭᱟ ᱡᱟᱛᱮ ᱠᱚ ᱯᱟᱲᱦᱟᱣ ᱫᱟᱲᱮᱜ ᱵᱟᱝᱞᱟ ᱦᱚᱸ ᱢᱮᱱᱟᱜᱼᱟ ᱡᱟᱦᱟᱸᱴᱟᱜ ᱜᱮᱢ ᱠᱩᱥᱤᱭᱟᱜ ᱚᱱᱟᱴᱟᱜ ᱜᱮᱢ ᱦᱟᱛᱟᱣ ᱫᱟᱲᱮᱭᱟᱜᱼᱟ ᱥᱩᱵᱤᱫᱷᱟ ᱵᱩᱡᱷᱟᱹᱣ ᱞᱮᱠᱟ ᱴᱷᱤᱠᱜᱮᱭᱟ ᱦᱮᱸ ᱦᱮᱸ ᱴᱷᱤᱠᱜᱮᱭᱟ ᱡᱚᱦᱟᱨ ᱡᱚᱦᱟᱨ